ᱤᱧ ᱚᱞᱚᱜ ᱯᱟᱲᱦᱟᱣ ᱥᱟᱶ ᱥᱟᱶ ᱛᱮ ᱠᱟᱹᱢᱤ ᱤᱭᱟᱹ ᱚᱲᱟᱜ ᱨᱮ ᱦᱚᱹᱧ ᱤᱧ ᱠᱟᱹᱢᱤ ᱜᱮᱭᱟ ᱛᱚ ᱵᱟᱭᱨᱮ ᱨᱮᱦᱚᱹᱧ ᱠᱟᱹᱢᱤᱭᱟ ᱟᱵᱟᱨ ᱚᱲᱟᱜ ᱨᱮ ᱵᱟᱭᱵᱚᱱ ᱛᱟᱠᱚ ᱟᱵᱟᱨ ᱢᱚᱱᱮ ᱯᱨᱟᱭᱵᱷᱮᱴ ᱨᱮᱧ ᱯᱟᱲᱦᱟᱣ ᱠᱚ ᱜᱮᱭᱟ ᱛᱟᱨ ᱯᱚᱨᱮ ᱠᱚᱞᱮᱡᱽ ᱤᱧ ᱪᱟᱞᱟᱜᱼᱟ ᱠᱚᱞᱮᱡᱽ ᱠᱷᱚᱱ ᱦᱮᱡ ᱠᱟᱛᱮ ᱚᱲᱟᱜ ᱨᱮᱭᱟᱜ ᱤᱧ ᱠᱟᱹᱢᱤᱭᱟ ᱡᱟᱵᱚᱛᱤᱭᱚ ᱢᱟᱱᱮ ᱛᱟᱦᱮᱱ ᱜᱮᱭᱟ ᱠᱟᱹᱢᱤ ᱚᱱᱟ ᱠᱚ ᱜᱮᱧ ᱠᱟᱹᱢᱤᱭᱟ ᱟᱨᱯᱚᱨᱮ ᱠᱚᱞᱮᱡᱽ ᱠᱷᱚᱱ ᱦᱮᱡ ᱠᱟᱛᱮ ᱴᱤᱭᱩᱥᱟᱱ ᱤᱧ ᱪᱟᱞᱟᱜᱼᱟ ᱯᱨᱟᱤᱵᱷᱮᱴ ᱚᱸᱰᱮ ᱠᱷᱚᱱ ᱟᱸᱱ ᱟᱨᱚ ᱟᱹᱭᱩᱵ ᱚᱠᱛᱚ ᱨᱮᱫᱚ ᱜᱤᱫᱽᱨᱟᱹᱧ ᱯᱟᱲᱦᱟᱣ ᱠᱚᱣᱟ ᱤᱱᱟᱹᱜᱮ ᱟᱨ ᱠᱟᱹᱢᱤᱻ ᱛᱮ ᱯᱟᱹᱨᱰᱮ ᱤᱥᱤᱱ ᱵᱟᱥᱟᱝ ᱟᱨ ᱪᱟᱥ ᱠᱟᱹᱢᱤ ᱥᱚᱢᱚᱭ ᱫᱚ ᱚᱲᱟᱜ ᱨᱮᱭᱟᱜ ᱪᱟᱥ ᱵᱟᱥ ᱠᱟᱹᱢᱤ ᱨᱮᱧ ᱪᱟᱞᱟᱜᱼᱟ ᱟᱨ ᱵᱟᱭᱨᱮ ᱨᱮ ᱦᱚᱸ ᱢᱤᱫ ᱵᱟᱨ ᱫᱚᱹᱧ ᱪᱟᱞᱟᱜ ᱜᱮᱭᱟ ᱥᱮᱧ ᱠᱟᱹᱢᱤ ᱜᱤᱭᱟᱹᱧ